ᱚᱠᱟ ᱚᱠᱛᱮ ᱚᱠᱟ ᱥᱮᱨᱮᱧ ᱠᱚ ᱥᱮᱨᱮᱧᱟ ᱱᱚᱜᱼᱚᱭ ᱠᱟᱨᱟᱢ ᱥᱮᱨᱮᱧ ᱫᱚᱝ ᱥᱮᱨᱮᱧ ᱞᱟᱜᱽᱲᱮ ᱥᱮᱨᱮᱧ ᱥᱚᱨᱦᱟᱭ ᱥᱮᱨᱮᱧ ᱡᱷᱟᱹᱨᱩᱢᱡᱷᱟᱜ ᱥᱮᱨᱮᱧ ᱚᱱᱟᱜᱮᱧ ᱞᱟᱹᱭ ᱥᱚᱫᱚᱨ ᱫᱟ ᱡᱮ ᱱᱚᱜ ᱚᱭ ᱵᱟᱯᱞᱟ ᱡᱚᱠᱷᱚᱱ ᱮᱦᱚᱵᱚᱜᱼᱟ ᱩᱱ ᱠᱷᱚᱱᱟᱜ ᱫᱚᱝ ᱥᱮᱨᱮᱧ ᱟᱨ ᱡᱚᱠᱷᱚᱱ ᱱᱚᱜ ᱚᱭ ᱢᱟᱜᱽ ᱯᱷᱟᱹᱜᱩᱱ ᱩᱱ ᱥᱩᱢᱟᱹᱭ ᱫᱚ ᱱᱚᱜᱼᱚᱭ ᱢᱟᱜᱽ ᱯᱷᱟᱹᱜᱩᱱ ᱩᱱᱥᱩᱢᱟᱹᱭ ᱫᱚ ᱞᱟᱸᱜᱽᱲᱮ ᱥᱮᱨᱮᱧ ᱥᱚᱨᱦᱟᱭ ᱥᱮᱨᱮᱧ ᱫᱚ ᱯᱩᱥ ᱵᱚᱸᱜᱟ ᱚᱱᱠᱟ ᱠᱟᱛᱮᱫ ᱱᱚᱜᱼᱚᱭ ᱟᱭᱢᱟ ᱨᱚᱠᱚᱢ ᱥᱮᱨᱮᱧ ᱦᱮᱱᱟᱜ ᱛᱟᱵᱚᱱᱟ ᱟᱭᱢᱟ ᱨᱚᱠᱚᱢᱟᱜ ᱮᱱᱮᱡ ᱦᱮᱱᱟᱜ ᱛᱟᱵᱚᱱᱟ ᱟᱭᱢᱟ ᱨᱚᱠᱚᱢ ᱟᱵᱚ ᱮᱱᱮᱡ ᱥᱮᱨᱮᱧ ᱛᱟᱞᱟᱛᱮ ᱟᱹᱰᱤ ᱡᱤᱭᱟᱹᱲ ᱵᱚ ᱫᱚᱦᱚᱭᱟ ᱥᱮ ᱫᱤᱥᱼᱦᱩᱫᱤᱥ ᱵᱚ ᱫᱚᱦᱚᱭᱟ ᱱᱚᱣᱟ ᱵᱟᱠᱷᱨᱟᱛᱮ ᱱᱚᱜᱼᱚᱭ ᱤᱧ ᱡᱟᱦᱟᱧ ᱧᱮᱞᱮᱫ ᱠᱟᱱ ᱱᱚᱣᱟ ᱫᱚ ᱟᱹᱰᱤ ᱵᱷᱟᱞᱮ ᱡᱤᱱᱤᱥ ᱠᱟᱱᱟ ᱨᱟᱹᱥᱠᱟᱹ ᱡᱤᱱᱤᱥ ᱟᱭᱢᱟ ᱨᱚᱠᱚᱢ ᱥᱮᱨᱮᱧ ᱦᱮᱱᱟᱜ ᱛᱟᱵᱚᱱᱟ ᱮᱱᱮᱡ ᱦᱮᱱᱟᱜ ᱛᱟᱵᱚᱱᱟ ᱟᱭᱢᱟ ᱨᱚᱠᱚᱢ ᱫᱚᱝ ᱞᱟᱜᱽᱲᱮ ᱥᱚᱨᱦᱟᱭ ᱵᱟᱦᱟ ᱰᱟᱱᱴᱟ ᱢᱟᱛᱣᱟᱨ ᱟᱭᱢᱟ ᱨᱚᱠᱚᱢ ᱮᱱᱮᱡ ᱥᱮᱨᱮᱧ ᱦᱮᱱᱟᱜ ᱛᱟᱵᱚᱱᱟ ᱟᱰᱤ ᱨᱟᱹᱥᱠᱟᱹ ᱡᱤᱱᱤᱥ ᱠᱟᱱᱟ